ᱟᱞᱮ ᱟᱹᱛᱩ ᱨᱮ ᱢᱤᱫᱴᱮᱡ ᱵᱟᱹᱲᱤᱡ ᱮᱢᱵᱩᱞᱮᱱᱥ ᱦᱮᱡ ᱮᱱᱟ ᱢᱤᱫᱴᱮᱡ ᱨᱩᱜᱤ ᱤᱫᱤᱭᱮ ᱞᱟᱹᱜᱤᱫ ᱢᱮᱱᱠᱷᱟᱱ ᱩᱱᱤ ᱨᱩᱜᱤ ᱫᱚ ᱪᱤᱠᱟᱛᱮᱭ ᱤᱫᱤᱭᱮᱭᱟ ᱟᱯᱮᱜᱮ ᱞᱟᱹᱭᱯᱮ ᱚᱱᱟ ᱥᱤᱴ ᱴᱷᱤᱠ ᱢᱚᱛᱳ ᱵᱟᱹᱱᱩᱜᱼᱟ ᱚᱱᱟ ᱜᱟᱹᱰᱤᱨᱮ ᱡᱟᱱᱞᱟ ᱦᱚᱸ ᱴᱷᱤᱠ ᱢᱚᱛᱳ ᱵᱟᱹᱱᱩᱜᱼᱟ ᱚᱠᱥᱤᱡᱮᱱ ᱨᱮᱱᱟᱜ ᱵᱮᱵᱚᱥᱛᱷᱟ ᱦᱚᱸ ᱵᱟᱹᱱᱩᱜ ᱟᱨ ᱥᱤᱴ ᱦᱚᱸ ᱢᱚᱡᱽᱛᱮ ᱵᱟᱹᱱᱩᱜᱼᱟ ᱨᱳᱜᱤ ᱪᱤᱠᱟᱹᱛᱮᱭ ᱜᱤᱛᱤᱡᱚᱜᱼᱟ ᱥᱮ ᱪᱤᱠᱟᱹᱛᱮᱭ ᱫᱩᱲᱩᱵᱚᱜᱼᱟ ᱚᱱᱟ ᱜᱟᱹᱰᱤ ᱨᱮ ᱟᱨ ᱚᱠᱥᱤᱡᱮᱱ ᱵᱟᱭ ᱥᱟᱸᱦᱮᱫ ᱫᱟᱲᱮᱭᱟᱜ ᱠᱷᱟᱡ ᱚᱠᱥᱤᱡᱮᱱ ᱪᱤᱠᱟᱹᱛᱮᱭ ᱦᱟᱛᱟᱣᱟ ᱚᱱᱟᱛᱮ ᱜᱟᱹᱰᱤ ᱟᱹᱰᱤ ᱚᱥᱩᱵᱤᱫᱷᱟ ᱦᱩᱭᱩᱜᱼᱟ ᱪᱟᱞᱟᱜ ᱡᱚᱠᱷᱮᱡ ᱱᱮ ᱨᱳᱜᱤ ᱫᱩᱨᱵᱚᱞ ᱦᱚᱲᱢᱚ ᱨᱮ ᱦᱚᱲᱢᱚ ᱦᱟᱹᱥᱩ ᱫᱟᱲᱮᱭᱟᱭᱟ ᱥᱮ ᱟᱭᱢᱟ ᱨᱚᱠᱚᱢ ᱮᱴᱠᱮᱴᱚᱬᱮ ᱦᱩᱭ ᱫᱟᱲᱮᱭᱟᱜᱼᱟ ᱚᱱᱟᱛᱮ ᱢᱚᱡᱽ ᱜᱟᱹᱰᱤ ᱞᱟᱜᱟᱜᱼᱟ ᱥᱮ ᱢᱚᱡᱽ ᱵᱮᱵᱚᱥᱛᱷᱟ ᱛᱟᱦᱮᱱ ᱫᱚᱨᱠᱟᱨ ᱜᱟᱹᱰᱤ ᱨᱮᱦᱚᱸ ᱟᱨ ᱮᱱᱛᱮᱫ ᱜᱟᱹᱰᱤ ᱨᱮᱦᱚᱸ ᱰᱟᱭᱵᱷᱟᱨ ᱦᱚᱭ ᱢᱟᱛᱟᱞ ᱢᱟᱛᱟᱞ ᱜᱮᱭᱟ ᱪᱤᱠᱟᱛᱮᱭ ᱥᱮᱴᱮᱨ ᱫᱟᱲᱮᱭᱟᱭᱟ ᱵᱟᱝ ᱟᱯᱮᱜᱮ ᱢᱮᱱ ᱯᱮ ᱢᱟᱛᱟᱞ ᱡᱚᱫᱤ ᱜᱟᱹᱰᱤ ᱰᱟᱭᱵᱷᱟᱨ ᱢᱟᱛᱟᱞ ᱜᱮᱭ ᱛᱟᱦᱮᱱ ᱠᱷᱟᱡ ᱥᱮ ᱜᱟᱹᱰᱤ ᱨᱮᱦᱚᱸ ᱥᱤᱴ ᱠᱚ ᱵᱟᱝ ᱛᱟᱦᱮᱱ ᱠᱷᱟᱡ ᱪᱤᱠᱟᱛᱮ ᱯᱮᱥᱮᱱᱴ ᱫᱚᱭ ᱤᱫᱤ ᱥᱮᱴᱮᱨ ᱫᱟᱲᱮᱭᱟᱭᱟ ᱦᱚᱥᱯᱤᱴᱟᱞ ᱨᱮ ᱥᱮ ᱪᱤᱠᱟᱛᱮ ᱩᱱᱤᱭᱟᱜ ᱢᱚᱡᱽ ᱪᱤᱠᱤᱛᱥᱟ ᱦᱩᱭᱩᱜ ᱛᱟᱭᱟ